ᱤᱧ ᱠᱤᱪᱷᱩ ᱢᱟᱱᱮ ᱠᱚᱭᱮᱠᱫᱤᱱ ᱞᱟᱦᱟ ᱥᱟᱹᱜᱩᱱ ᱵᱟᱦᱟ ᱩᱛᱥᱚᱵᱽ ᱢᱟᱱᱮ ᱞᱟᱹᱜᱤᱫ ᱤᱧ ᱢᱤᱫᱴᱮᱡ ᱥᱟᱹᱲᱤᱧ ᱠᱤᱨᱤᱧ ᱟᱹᱜᱩ ᱠᱟᱫᱟ ᱚᱱᱟ ᱟᱹᱰᱤ ᱢᱚᱡᱽ ᱢᱟᱱᱮ ᱥᱩᱛᱤ ᱨᱮᱭᱟᱜ ᱥᱟᱹᱲᱤ ᱠᱟᱱᱟ ᱥᱟᱥᱟᱝ ᱨᱚᱝ ᱟᱹᱰᱤ ᱱᱟᱯᱟᱭ ᱜᱮ ᱦᱚᱨᱚᱜ ᱵᱟᱲᱟ ᱛᱮᱦᱚᱸ ᱢᱚᱡᱽ ᱜᱮ ᱟᱹᱭᱠᱟᱹᱜ ᱠᱟᱱᱟ ᱟᱹᱰᱤ ᱱᱟᱯᱟᱭ ᱜᱮᱭᱟ ᱚᱱᱟ ᱦᱚᱸ ᱧᱮᱞ ᱛᱮᱦᱚᱸ ᱢᱚᱡᱽ ᱜᱮ ᱧᱮᱞᱚᱜ ᱠᱟᱱᱟ ᱵᱟᱸᱫᱮ ᱛᱮᱦᱚᱸ ᱢᱚᱡᱽ ᱜᱮ ᱵᱟᱸᱫᱮᱜ ᱠᱟᱱᱟ ᱟᱨ ᱚᱱᱟ ᱦᱚᱨᱚᱜ ᱠᱟᱛᱮ ᱠᱚᱯᱷᱚᱴᱮᱵᱚᱞ ᱦᱚᱸᱧ ᱟᱹᱭᱠᱟᱹᱣᱮᱫᱟ ᱟᱨ ᱥᱟᱹᱨᱤ ᱠᱟᱛᱷᱟ ᱞᱟᱹᱭᱛᱮ ᱚᱱᱟ ᱤᱱᱟᱹᱜ ᱢᱚᱡᱽ ᱟᱨ ᱦᱚᱨᱚᱜ ᱠᱟᱛᱮ ᱤᱧᱫᱚ ᱵᱮᱥ ᱤᱧ ᱟᱹᱭᱠᱟᱹᱣ ᱠᱮᱫᱟ ᱪᱮᱫ ᱤᱧ ᱞᱟᱹᱭᱟ ᱟᱨ ᱥᱮ ᱢᱤᱫᱴᱮᱡ ᱠᱟᱛᱷᱟ ᱫᱚ ᱦᱩᱭᱩᱜ ᱠᱟᱱᱟ ᱡᱮ ᱠᱩᱲᱤ ᱜᱤᱫᱽᱨᱟᱹ ᱫᱚ ᱥᱟᱹᱲᱤ ᱛᱮᱜᱮ ᱢᱚᱡᱽ ᱜᱮᱠᱚ ᱧᱮᱞᱚᱜᱼᱟ ᱚᱱᱟ ᱠᱟᱹᱛᱷᱤᱨ ᱤᱧ ᱞᱟᱹᱭᱮᱫᱟ ᱥᱟᱹᱲᱤ ᱫᱚ ᱠᱩᱲᱤ ᱜᱤᱫᱽᱨᱟᱹ ᱞᱟᱹᱜᱤᱫ ᱡᱚᱛᱚ ᱠᱷᱚᱱᱟᱜ ᱵᱮᱥᱴ ᱚᱯᱷᱥᱮᱱ ᱠᱟᱱᱟ ᱚᱱᱟ ᱫᱚ